ᱤᱧᱴᱷᱮᱱ ᱜᱚᱱᱚᱝ ᱟᱱᱟᱜ ᱡᱤᱱᱤᱥ ᱫᱚ ᱟᱹᱰᱤᱜᱟᱱ ᱢᱮᱱᱟᱜᱼᱟ ᱦᱟᱱᱤ ᱱᱟᱹᱭ ᱴᱷᱮᱱ ᱥᱚᱝᱜᱨᱚᱦᱚ ᱠᱟᱛᱮᱧ ᱫᱚᱦᱚᱣ ᱟᱠᱟᱫᱟ ᱥᱮ ᱚᱲᱟᱜ ᱨᱮ ᱦᱟᱲᱟᱢ ᱵᱟ ᱵᱩᱰᱤᱜᱚ ᱩᱝᱠᱤᱱ ᱴᱷᱮᱱ ᱠᱷᱚᱱ ᱦᱟᱛᱟᱣ ᱠᱟᱛᱮᱧ ᱫᱚᱦᱚᱣ ᱟᱠᱟᱫᱟ ᱛᱚ ᱚᱱᱟ ᱫᱚ ᱟᱸᱡᱚᱢ ᱟᱠᱟᱫᱟᱹᱧ ᱟᱹᱰᱤ ᱢᱟᱱᱮ ᱟᱹᱰᱤᱜᱮ ᱜᱚᱱᱚᱝᱼᱟ ᱮᱵᱚᱝ ᱟᱹᱰᱤᱜᱮ ᱫᱟᱢᱤ ᱡᱤᱱᱤᱥ ᱠᱟᱱᱟ ᱚᱱᱟ ᱫᱚ ᱟᱸᱡᱚᱢᱟᱠᱟᱫᱟᱹᱧ ᱛᱚ ᱤᱧᱟᱹᱜ ᱚᱱᱟ ᱡᱟᱦᱟᱸ ᱠᱚᱭᱮᱱ ᱮᱵᱚᱝ ᱢᱩᱨᱛᱤ ᱦᱮᱱᱟᱜᱼᱟ ᱠᱚᱭᱮᱠᱴᱤ ᱮᱵᱚᱝ ᱮᱴᱟᱜ ᱦᱚᱲ ᱴᱷᱮᱱᱤᱧ ᱧᱮᱞ ᱟᱠᱟᱫᱟ ᱢᱩᱨᱛᱤ ᱥᱮ ᱠᱳᱱᱳ ᱫᱷᱤᱨᱤ ᱚᱱᱟ ᱠᱚ ᱢᱮᱱᱟᱜᱼᱟ ᱛᱚ ᱚᱱᱟ ᱠᱚᱫᱚ ᱟᱹᱰᱤ ᱜᱮ ᱱᱚᱣᱟ ᱫᱚ ᱢᱩᱞᱞᱚᱵᱟᱱ ᱡᱤᱱᱤᱥ ᱠᱟᱱᱟ ᱛᱚ ᱚᱱᱟ ᱠᱷᱟᱛᱤᱨ ᱛᱮ ᱱᱚᱣᱟ ᱠᱚᱫᱚ ᱥᱚᱝᱜᱨᱚᱦᱚ ᱠᱟᱛᱮᱧ ᱫᱚᱦᱚᱣ ᱠᱟᱫᱟ ᱯᱚᱨᱚᱵᱚᱨᱛᱤ ᱠᱟᱞᱨᱮ ᱡᱟᱦᱟᱸ ᱜᱤᱫᱽᱨᱟᱹ ᱯᱤᱫᱽᱨᱟᱹ ᱠᱚ ᱦᱤᱡᱩᱜᱼᱟ ᱚᱱᱟ ᱢᱤᱫᱴᱟᱝ ᱥᱨᱤᱛᱤ ᱦᱤᱥᱟᱹᱵ ᱛᱮᱠᱚ ᱫᱚᱦᱚᱣ ᱟᱠᱟᱫᱟ ᱟᱨ ᱫᱚᱦᱚ ᱦᱚᱸ ᱫᱟᱢ ᱜᱮᱭᱟ ᱚᱱᱟ ᱠᱚᱫᱚ